ᱦᱮᱸᱻ ᱦᱮᱞᱳ ᱦᱮᱸ ᱦᱮᱸ ᱱᱟᱯᱟᱭ ᱱᱟᱯᱟᱭ ᱠᱩᱨᱛᱤ ᱢᱮᱱᱟᱜᱼᱟ ᱟᱫᱚ ᱚᱠᱟ ᱠᱚᱢ ᱦᱟᱛᱟᱣᱟ ᱪᱮᱜ ᱞᱮᱠᱟᱱᱟᱜ ᱚᱻ ᱫᱤᱭᱮ ᱪᱮᱜ ᱞᱮᱠᱟᱱ ᱠᱤᱪᱨᱤᱜ ᱮᱢ ᱦᱟᱛᱟᱣᱟ ᱢᱤᱜᱴᱮᱱ ᱞᱮᱭᱚᱝ ᱠᱟᱯᱚᱲ ᱢᱮᱱᱟᱜᱼᱟ ᱥᱩᱛᱤ ᱨᱮᱱᱟᱜ ᱢᱮᱱᱟᱜᱼᱟ ᱛᱟᱯᱚᱨ ᱥᱤᱞᱠᱤ ᱴᱟᱭᱤᱯ ᱢᱮᱱᱟᱜᱼᱟ ᱚᱠᱟᱴᱟᱜ ᱚᱠᱟ ᱴᱟᱭᱤᱯ ᱨᱮᱱᱟᱜ ᱦᱮᱸ ᱦᱮᱸ ᱨᱚᱝ ᱫᱚ ᱡᱚᱛᱚ ᱨᱚᱠᱚᱢ ᱜᱮ ᱢᱮᱱᱟᱜᱼᱟ ᱟᱫᱚ ᱠᱩᱥᱤᱜ ᱢᱮ ᱨᱚᱝ ᱨᱚᱝ ᱫᱚ ᱜᱮᱨᱮᱱᱴᱤ ᱜᱮᱭᱟ ᱮᱠᱫᱚᱢ ᱨᱚᱝ ᱫᱚ ᱵᱟᱝ ᱩᱴᱷᱟᱹᱜᱼᱟ ᱨᱚᱝ ᱫᱚ ᱛᱟᱦᱮᱸᱱ ᱜᱮᱭᱟ ᱡᱟᱦᱟᱸ ᱛᱤᱱᱟᱹᱜ ᱠᱤᱪᱨᱤᱜ ᱚᱲᱮᱡᱚᱜᱼᱟ ᱠᱤᱱᱛᱩ ᱨᱚᱝ ᱫᱚ ᱵᱟᱝ ᱪᱟᱵᱟᱜᱼᱟ

ᱮᱸ ᱦᱟᱢ ᱮᱭᱵᱟᱨ ᱡᱮᱨᱚᱠᱚᱢ ᱠᱳᱣᱟᱞᱤᱴᱤ ᱢᱟᱱᱮ ᱟᱢ ᱡᱩᱫᱤ ᱱᱤᱪᱮ ᱠᱷᱚᱡ ᱮᱢ ᱥᱟᱵ ᱠᱟᱜᱼᱟ ᱳᱭ ᱟᱲᱟᱭᱥᱚ ᱴᱟᱠᱟ ᱠᱷᱚᱡ ᱜᱮ ᱠᱩᱨᱛᱤ ᱫᱚ ᱧᱟᱢᱚᱜᱼᱟ ᱮᱵᱟᱨ ᱟᱢ ᱦᱮᱸᱻ ᱥᱩᱫᱩ ᱠᱩᱨᱛᱤ ᱜᱮ ᱟᱲᱟᱭ ᱥᱚ ᱚᱱᱟ ᱫᱚ ᱠᱤᱱᱛᱩ ᱵᱷᱟᱜᱤ ᱠᱳᱣᱟᱞᱤᱴᱤ ᱠᱟᱱᱟ ᱮᱠᱫᱚᱢ ᱦᱮ ᱯᱮᱱ ᱥᱤᱴᱤᱝ ᱮᱢ ᱦᱟᱛᱟᱣ ᱠᱷᱟᱡ ᱫᱚ ᱛᱟᱦᱞᱮ ᱫᱚ ᱯᱟᱸᱥᱥᱚ ᱩᱯᱚᱨ ᱚᱝᱠᱟ ᱦᱩᱭᱩᱜᱼᱟ ᱯᱟᱸᱪ ᱥᱚ ᱠᱷᱚᱡ ᱥᱩᱨᱩᱜᱼᱟ ᱯᱟᱸᱪ ᱥᱚ ᱠᱷᱚᱡ ᱦᱮᱸ ᱦᱮᱸ ᱯᱟᱸᱪ ᱪᱷᱚ ᱥᱚ ᱟᱫᱚ ᱠᱚᱢ ᱧᱚᱜ ᱠᱷᱟᱡ ᱫᱚ ᱮᱵᱟᱨ ᱵᱷᱟᱜᱤ ᱧᱚᱜ ᱮᱢ ᱢᱮᱱ ᱠᱮᱫᱟ ᱚᱱᱟ ᱦᱚᱛᱮᱡ ᱛᱮᱜᱮ ᱵᱷᱟᱜᱤᱭᱟᱜ ᱜᱮᱧ ᱞᱟᱹᱭᱟᱢ ᱠᱟᱱᱟ ᱟᱫᱚ ᱠᱚᱢ ᱧᱚᱜᱼᱟ ᱠᱷᱟᱡ ᱫᱚ ᱛᱟᱦᱞᱮ ᱫᱚ ᱮᱸᱻᱻ ᱚᱝᱠᱟ ᱦᱚᱸ ᱢᱮᱱᱟᱜᱼᱟ ᱟᱫᱚ ᱠᱤᱱᱛᱩ ᱫᱟᱢ ᱦᱚᱸ ᱠᱚᱢᱚᱜᱼᱟ ᱟᱫᱚ ᱚᱝᱠᱟ ᱨᱚᱝ ᱠᱳᱣᱟᱞᱤᱴᱤ ᱫᱚ ᱠᱤᱱᱛᱩ ᱚᱝᱠᱟ ᱫᱚ ᱵᱟᱝ ᱛᱟᱦᱮᱸᱱᱟ ᱱᱚᱣᱟ ᱫᱚ ᱠᱤᱱᱛᱩ ᱞᱟᱦᱟ ᱨᱮᱜᱮᱧ ᱞᱟᱹᱭᱟᱢ ᱠᱟᱱᱟ ᱨᱚᱝ ᱠᱳᱣᱟᱞᱤᱴᱤ ᱫᱚ ᱮᱠᱴᱩ ᱠᱚᱢ ᱜᱮ ᱦᱩᱭᱩᱜᱼᱟ ᱟᱫᱚ ᱢᱟ ᱠᱩᱥᱤᱜ ᱢᱮ ᱮᱸᱻᱻ ᱚᱱᱟ ᱫᱚ ᱫᱮᱲᱥᱚ ᱴᱟᱠᱟ ᱠᱟᱛᱮᱜ ᱠᱩᱨᱛᱤ ᱟᱨ ᱫᱮᱲᱥᱚ ᱟᱨ ᱯᱮᱱ ᱥᱮᱴ ᱡᱩᱫᱤᱢ ᱦᱟᱛᱟᱣ ᱠᱷᱟᱡ ᱛᱟᱦᱞᱮ ᱫᱚ ᱳᱭ ᱛᱤᱱ ᱥᱚ ᱴᱟᱠᱟᱨ ᱢᱚᱫᱽᱫᱷᱮ ᱜᱮᱢ ᱧᱟᱢᱟ ᱦᱮᱸ ᱦᱮᱸ ᱛᱤᱱ ᱥᱚ ᱴᱟᱠᱟᱨ ᱢᱚᱫᱽᱫᱷᱮ ᱜᱮᱢ ᱧᱟᱢᱟ ᱦᱮᱸ ᱦᱮᱸ ᱯᱮᱱ ᱠᱳᱣᱟᱞᱤᱴᱤ ᱡᱚᱛᱚ ᱜᱮ ᱢᱚᱸᱡᱟ ᱚᱻᱻ ᱟᱰᱤ ᱵᱟᱜᱤ ᱜᱮ ᱟᱢ ᱠᱚᱢᱯᱷᱚᱨ ᱴᱮᱵᱚᱞ ᱮᱢ ᱟᱹᱭᱠᱟᱹᱣᱟ ᱥᱩᱛᱤ ᱨᱮᱱᱟᱜ ᱠᱟᱱᱟ ᱦᱚᱨᱚᱜ ᱠᱟᱛᱮᱜ ᱦᱚᱸ ᱟᱰᱤ ᱢᱚᱞᱟᱭᱮᱢ ᱜᱮᱢ ᱟᱹᱭᱠᱟᱹᱣᱟ ᱠᱚᱱᱚ ᱤᱭᱟᱹ ᱢᱟᱱᱮ ᱩᱱᱟᱹᱜ ᱜᱚᱨᱚᱢ ᱨᱮ ᱡᱟᱦᱟᱸ ᱛᱮᱦᱮᱸᱧ ᱜᱟᱯᱟ ᱜᱚᱨᱚᱢ ᱡᱟᱦᱟᱸ ᱚᱱᱟ ᱜᱚᱨᱚᱢ ᱠᱷᱚᱡ ᱫᱚ ᱟᱰᱤ ᱵᱷᱟᱜᱤᱢ ᱛᱟᱦᱮᱸᱱᱟ ᱛᱚᱵᱮ ᱨᱚᱝ ᱫᱚ ᱨᱚᱝ ᱫᱚ ᱠᱤᱱᱛᱩ ᱜᱮᱨᱮᱱᱴᱤ ᱫᱚ ᱵᱟᱱᱩᱜ ᱠᱟᱫᱟ ᱨᱚᱝ ᱫᱚ ᱩᱴᱷᱟᱹᱣ ᱦᱚᱸ ᱩᱴᱷᱟᱹᱣ ᱫᱟᱲᱮᱭᱟᱜᱼᱟ ᱚᱱᱟ ᱫᱚᱧ ᱞᱟᱹᱭᱟᱢ ᱠᱟᱱᱟ ᱪᱮ ᱦᱮᱸ ᱦᱮᱸ

ᱟᱫᱚ ᱟᱫᱚ ᱟᱫᱚ ᱢᱟᱹᱭ ᱛᱤᱦᱤᱧ ᱜᱟᱯᱟ ᱢᱤᱜᱴᱮᱱ ᱜᱟᱢᱪᱷᱟ ᱨᱮᱱᱟᱜ ᱫᱟᱢ ᱜᱮᱛᱚ ᱦᱩᱭᱩᱜ ᱠᱟᱱᱟ ᱢᱤᱜᱴᱮᱱ ᱢᱤᱜ ᱥᱚ ᱴᱟᱠᱟ ᱟᱫᱚ ᱱᱚᱰᱮ ᱫᱚ ᱨᱚᱜ ᱪᱚ ᱨᱮᱱᱟᱜ ᱢᱮᱱᱟᱜᱼᱟ ᱨᱚᱜ ᱨᱮᱱᱟᱜ ᱠᱤᱨᱤᱧ ᱨᱮᱱᱟᱜ ᱢᱚᱡᱩᱨᱤ ᱠᱚ ᱢᱮᱱᱟᱜᱼᱟ ᱟᱫᱚ ᱪᱤᱠᱟᱹᱛᱮ ᱦᱩᱭᱩᱜᱼᱟ ᱩᱱᱟᱹᱜ ᱤᱧ ᱫᱚ ᱢᱤᱜᱴᱮᱱ ᱜᱟᱢᱪᱷᱟ ᱨᱮᱱᱟᱜ ᱫᱟᱢ ᱜᱮ ᱦᱩᱭᱩᱜ ᱠᱟᱱᱟ ᱢᱤᱜ ᱥᱚ ᱴᱟᱠᱟ ᱢᱤᱜᱴᱮᱱ ᱥᱟᱭᱟ ᱨᱮᱱᱟᱜ ᱫᱟᱢ ᱜᱮ ᱦᱩᱭᱩᱜ ᱠᱟᱱᱟ ᱛᱳᱢᱟᱨ ᱰᱮᱲᱥᱚ ᱴᱟᱠᱟ ᱟᱫᱚ ᱤᱧ ᱫᱚ ᱪᱤᱠᱟᱹᱛᱮᱧ ᱮᱢᱟᱢᱟ ᱩᱱᱟᱹᱜ ᱠᱚᱢ ᱛᱮᱫᱚ ᱟᱵᱟᱨ ᱯᱮᱸᱴ ᱦᱚᱸᱢ ᱠᱷᱚᱡᱚᱜ ᱠᱟᱱᱟ ᱟᱵᱟᱨ ᱡᱟ ᱪᱮᱛᱟᱱᱠᱩᱨᱛᱤ ᱦᱚᱸᱢ ᱠᱷᱚᱡᱚᱜ ᱠᱟᱱᱟ ᱚᱝᱠᱟᱛᱮ ᱠᱷᱟᱡ ᱫᱚ ᱪᱤᱠᱟᱹᱛᱮ ᱦᱩᱭᱩᱜᱼᱟ ᱧᱮᱞ ᱢᱮ ᱟᱢ ᱜᱮ ᱠᱩᱥᱤᱜ ᱢᱮ ᱤᱧ ᱴᱷᱮᱡ ᱫᱚ ᱡᱟ ᱢᱮᱱᱟᱜᱼᱟ ᱡᱟᱦᱟᱸᱭ ᱠᱚ ᱤᱫᱤ ᱵᱟᱲᱟᱣ ᱠᱟᱫᱟ ᱠᱩᱞᱤ ᱠᱚᱢ ᱮᱸᱻ ᱠᱩᱨᱛᱤ ᱰᱮᱲᱥᱚ

ᱢᱟᱻ ᱛᱟᱦᱚᱞᱮ ᱤᱧ ᱛᱤᱱ ᱥᱚ ᱴᱟᱠᱟ ᱡᱩᱫᱤ ᱵᱟᱢ ᱤᱢᱟᱹᱧ ᱠᱷᱟᱱ ᱳᱭ ᱮᱠᱥᱚ ᱫᱩᱥᱚ ᱟᱥᱤ ᱚᱝᱠᱟ ᱤᱢᱟᱹᱧ ᱢᱮ ᱛᱟᱞᱦᱮ ᱵᱟᱱᱟᱨ ᱜᱮ ᱤᱫᱤᱢᱮ ᱠᱩᱲᱤ ᱴᱟᱠᱟ ᱠᱚᱢ ᱤᱧ ᱫᱚ ᱠᱩᱲᱤ ᱠᱚᱢ ᱛᱮᱫᱚ ᱵᱟᱹᱧ ᱮᱢᱟᱢᱟ ᱛᱤᱱᱥᱚ ᱴᱟᱠᱟ ᱛᱤᱱ ᱥᱚ ᱴᱟᱠᱟ ᱜᱮ ᱟᱢ ᱛᱟᱞᱦᱮ ᱠᱩᱲᱤ ᱴᱟᱠᱟ ᱠᱚᱢ ᱫᱤᱭᱮᱜᱮ ᱵᱟᱱᱟᱨ ᱜᱮ ᱠᱩᱥᱤᱜ ᱢᱮ ᱤᱫᱤᱭ ᱢᱮ ᱦᱮᱸ ᱤᱫᱤᱭ ᱢᱮ ᱵᱟᱝ ᱦᱚᱸᱜ ᱚᱭᱛᱚ ᱠᱩᱲᱤ ᱛᱚ ᱴᱟᱠᱟ ᱞᱮᱥ ᱮᱢᱟᱢ ᱠᱟᱱᱟ ᱤᱧ ᱚᱠᱚᱭ ᱜᱮ ᱵᱟᱹᱧ ᱮᱢᱟᱠᱚᱜᱮᱭᱟ ᱵᱟᱝ ᱟᱥᱚᱞᱮ ᱟᱢ ᱠᱩᱥᱤ ᱦᱚᱸᱢ ᱠᱩᱥᱤᱜ ᱠᱟᱱᱟ ᱛᱚ ᱟᱫᱚ ᱚᱱᱟ ᱦᱚᱛᱮᱜ ᱛᱮ ᱟᱨ ᱯᱚᱨᱮ ᱴᱟᱭᱤᱢ ᱦᱟᱡᱩᱜ ᱢᱮ ᱚᱱᱟ ᱦᱚᱸᱧ ᱠᱷᱚᱡᱚᱜᱼᱟ ᱟᱫᱚ ᱚᱱᱟ ᱜᱮ ᱛᱚ ᱱᱤᱛᱳᱝ ᱧᱮᱞ ᱠᱮᱫ ᱛᱤᱧᱟᱹ ᱮᱵᱟᱨ ᱠᱩᱥᱤᱞᱮᱱ ᱠᱷᱟᱡ ᱫᱚ ᱵᱷᱟᱜᱤ ᱵᱷᱟᱜᱤᱧ ᱩᱫᱩᱜ ᱟᱢᱟ ᱦᱮᱸ ᱵᱮᱥ ᱚᱠᱟᱴᱟᱜ ᱠᱟᱞᱟᱨ ᱚᱠᱟᱴᱟᱜ ᱠᱟᱞᱟᱨᱮᱢ ᱠᱩᱥᱤᱜ ᱠᱟᱱᱟ ᱟᱨ ᱛᱤᱱᱟᱹᱜ ᱥᱟᱭᱤᱡᱽ ᱚᱻ ᱵᱮᱥ ᱵᱮᱥ ᱴᱷᱤᱠ ᱜᱮᱭᱟ ᱟᱪᱪᱷᱟ ᱛᱟᱦᱞᱮ ᱥᱟᱭᱤᱡᱽ ᱫᱚ ᱢᱤᱰᱤᱭᱟᱢ ᱦᱮᱸ ᱦᱮᱸ ᱚᱻ ᱴᱷᱤᱠ ᱜᱮᱭᱟ ᱴᱷᱤᱠ ᱜᱮᱭᱟ ᱛᱟᱦᱞᱮ ᱦᱮᱸ ᱦᱮᱸ ᱵᱮᱥ ᱵᱮᱥ ᱴᱷᱤᱠ ᱜᱮᱭᱟ ᱤᱧ ᱛᱟᱦᱞᱮ ᱯᱮᱠᱤᱝ ᱠᱟᱛᱮᱜ ᱤᱧ ᱫᱚᱦᱚ ᱠᱟᱜ ᱠᱟᱱᱟ ᱛᱟᱦᱞᱮᱢ ᱟᱫᱚ ᱯᱚᱭᱥᱟ ᱫᱚ ᱪᱮᱜ ᱯᱚᱭᱥᱟ ᱫᱚ ᱪᱮᱜ ᱠᱟᱢ ᱤᱢᱟᱹᱧᱟ ᱚᱱᱞᱟᱭᱤᱱ ᱛᱮᱢ ᱤᱢᱟᱹᱧᱟ ᱥᱮ ᱠᱮᱥ ᱛᱮ ᱚᱻ ᱵᱮᱥ ᱴᱷᱤᱠ ᱜᱮᱭᱟ ᱴᱷᱤᱠ ᱜᱮᱭᱟ ᱵᱮᱥ ᱛᱟᱦᱞᱮ ᱦᱮᱸ ᱦᱮᱸ ᱵᱮᱥ ᱛᱤᱱ ᱡᱚᱠᱷᱚᱡ ᱮᱢ ᱦᱤᱡᱩᱜ ᱛᱮ ᱦᱮᱸ ᱠᱷᱩᱞᱟᱹᱣ ᱢᱮᱱᱟᱜ ᱜᱮᱭᱟ ᱟᱢ ᱦᱤᱡᱩᱜ ᱢᱮ ᱟᱞᱮ ᱟᱴᱴᱟ ᱫᱷᱟᱨᱤᱡ ᱫᱚ ᱠᱷᱩᱞᱟᱹᱣ ᱛᱟᱦᱮᱸᱱ ᱛᱟᱞᱮᱭᱟ

ᱵᱮᱥ ᱵᱮᱥ ᱴᱷᱤᱠ ᱜᱮᱭᱟ ᱛᱟᱦᱞᱮ ᱤᱧ ᱯᱮᱠᱤᱝ ᱠᱟᱛᱮᱜ ᱤᱧ ᱫᱚᱦᱚ ᱠᱟᱜ ᱠᱟᱱᱟ ᱦᱮᱸ ᱦᱮᱸ ᱴᱷᱤᱠ ᱴᱷᱤᱠ ᱜᱮᱭᱟ ᱦᱮᱸ ᱦᱮᱸ